ᱢᱩᱠᱩᱴᱢᱩᱱᱤᱯᱩᱨ ᱥᱟᱪᱟᱨᱦᱮᱫ ᱥᱟᱸᱜᱷᱟᱨ ᱪᱟᱞᱟᱜ ᱵᱟᱠᱷᱨᱟ ᱛᱮ ᱠᱤᱪᱷᱩ ᱜᱷᱟᱹᱲᱤᱡ ᱢᱟᱲᱟᱝ ᱠᱮᱯ ᱞᱟᱹᱜᱤᱫ ᱠᱮᱯ ᱮᱢᱮᱱᱥᱤ ᱠᱟᱹᱣᱰᱤᱧ ᱮᱢᱟ ᱫᱮ ᱛᱟᱦᱮᱸᱫ ᱢᱮᱱᱠᱷᱟᱱ ᱚᱱᱟ ᱱᱤᱛ ᱤᱧ ᱵᱟᱹᱛᱤᱞ ᱮᱫᱟ ᱪᱮᱫᱟᱜ ᱥᱮ ᱟᱞᱮ ᱜᱷᱟᱨᱚᱸᱡᱽ ᱨᱮ ᱫᱩᱠᱷᱟᱹᱞᱤ ᱨᱤᱢᱤᱞ ᱟᱬᱜᱳ ᱟᱠᱟᱱᱟ ᱟᱨ ᱰᱟᱭᱵᱟᱨ ᱵᱟᱹᱵᱩ ᱢᱟᱲᱟᱝ ᱛᱮ ᱮᱱᱦᱤᱞᱳᱜ ᱠᱟᱹᱣᱰᱤ ᱨᱩᱣᱟᱹᱲ ᱤᱧ ᱧᱟᱢ ᱞᱮᱠᱷᱟᱱ ᱟᱹᱰᱤ ᱛᱮᱫ ᱜᱮ ᱱᱟᱯᱟᱭ ᱠᱚᱜᱼᱟ